ᱢᱤᱫ ᱫᱤᱱ ᱤᱧ ᱟᱞᱮ ᱥᱚᱸᱜᱮ ᱥᱟᱶᱛᱮ ᱥᱮ ᱜᱟᱛᱮ ᱠᱚᱲᱟ ᱥᱟᱶᱛᱮ ᱡᱮ ᱫᱟᱬᱟᱱ ᱞᱮ ᱥᱮᱱ ᱞᱮᱱᱟ ᱡᱟᱦᱟᱸ ᱫᱚ ᱡᱟᱦᱟᱸ ᱫᱚ ᱚᱱᱮ ᱤᱭᱟᱹ ᱜᱟᱰᱟ ᱥᱮ ᱫᱷᱤᱨᱤ ᱥᱮ ᱵᱩᱨᱩ ᱠᱚ ᱧᱮᱧᱮᱞ ᱞᱮ ᱥᱮᱱ ᱞᱮᱱᱟ ᱵᱩᱨᱩ ᱫᱤᱥᱚᱢ ᱜᱮ ᱮᱱᱛᱮᱫ ᱟᱫᱚ ᱞᱮ ᱥᱮᱱᱞᱮᱱᱟ ᱚᱱᱛᱮ ᱨᱮ ᱢᱤᱫᱴᱮᱱ ᱯᱷᱚᱴᱚ ᱮᱱᱛᱮᱫ ᱧᱮᱞᱛᱮ ᱟᱹᱰᱤ ᱢᱚᱡᱽ ᱧᱮᱞᱚᱜ ᱠᱟᱱᱟ ᱤᱱᱟᱹᱛᱮ ᱚᱸᱰᱮ ᱥᱮᱞᱯᱷᱤᱧ ᱦᱟᱛᱟᱣ ᱞᱮᱫᱟ ᱡᱮ ᱮᱠᱫᱚᱢ ᱚᱱᱟ ᱥᱟᱶᱛᱮ ᱵᱮᱠᱜᱨᱟᱣᱩᱱᱰ ᱨᱮᱠᱚ ᱟᱹᱰᱤ ᱵᱟᱛᱨᱟᱣ ᱜᱟᱰᱟ ᱠᱚ ᱧᱮᱞᱚᱜ ᱠᱟᱱᱟ ᱥᱟᱶᱛᱮ ᱫᱷᱤᱨᱤ ᱠᱚ ᱵᱩᱨᱩ ᱠᱚ ᱟᱨ ᱚᱱᱟ ᱥᱟᱶᱛᱮ ᱫᱟᱨᱮ ᱠᱚ ᱢᱚᱡᱽ ᱜᱮ ᱧᱮᱞᱚᱜ ᱠᱟᱱᱟ ᱟᱹᱰᱤ ᱵᱟᱛᱨᱟᱣ ᱧᱮᱞᱛᱮ ᱧᱮᱞᱚᱜ ᱠᱟᱱᱟ ᱤᱱᱟᱹᱛᱮ ᱟᱹᱰᱤ ᱢᱚᱡᱽ ᱮᱠᱫᱚᱢ ᱢᱤᱫᱴᱮᱱ ᱥᱮᱞᱯᱷᱤᱧ ᱦᱟᱛᱟᱣ ᱠᱮᱫᱟ ᱚᱱᱟ ᱥᱮᱞᱯᱷᱤ ᱦᱟᱛᱟᱣ ᱠᱟᱛᱮᱫ ᱤᱧ ᱦᱚᱸ ᱡᱮ ᱛᱟᱭᱱᱚᱢ ᱛᱮ ᱧᱮᱞ ᱵᱟᱲᱟᱭᱤᱫᱟᱹᱧ ᱤᱧᱦᱚᱸ ᱡᱮᱧ ᱫᱤᱭᱟᱹᱭᱟ ᱡᱮ ᱫᱟᱬᱟᱱᱤᱧ ᱦᱮᱡ ᱞᱮᱱᱟ ᱱᱚᱜᱼᱚᱭ ᱧᱮᱞ ᱛᱤᱧ ᱯᱮ ᱥᱮ ᱤᱧᱦᱚᱸ ᱥᱮ ᱚᱲᱟᱜ ᱨᱮᱦᱚᱧ ᱞᱟᱹᱭ ᱵᱟᱲᱟᱣᱟᱠᱚᱣᱟ ᱡᱮ ᱪᱟᱞᱟᱣ ᱞᱤᱱᱟᱹᱧ ᱱᱚᱜᱼᱚᱭ ᱫᱟᱬᱟᱱ ᱵᱩᱨᱩ ᱠᱚᱧ ᱧᱮᱞ ᱟᱹᱜᱩ ᱟᱠᱟᱫᱟ ᱟᱯᱮ ᱦᱚᱸᱯᱮ ᱧᱮᱞ ᱟᱠᱟᱫᱟ ᱥᱮ ᱵᱟᱝ ᱜᱟᱰᱟ ᱠᱚ ᱱᱚᱜᱼᱚᱭ ᱟᱹᱰᱤ ᱢᱚᱡᱽ ᱱᱚᱜᱼᱚᱭ ᱵᱩᱨᱩ ᱠᱚ ᱧᱮᱞᱚᱜ ᱠᱟᱱᱟ ᱫᱟᱬᱟᱱᱤᱧ ᱦᱮᱡ ᱞᱮᱱᱟ ᱱᱚᱜᱼᱚᱭ ᱟᱯᱮ ᱧᱮᱞᱛᱤᱧ ᱯᱮ ᱥᱮ ᱤᱧ ᱦᱚᱸ ᱥᱮ ᱚᱲᱟᱜ ᱨᱮᱦᱩᱧ ᱞᱟᱹᱭ ᱵᱟᱲᱟᱣᱟᱠᱚᱣᱟ ᱡᱮ ᱪᱟᱞᱟᱣ ᱞᱤᱱᱟᱹᱧ ᱱᱚᱜᱼᱚᱭ ᱫᱟᱬᱟᱱ ᱵᱩᱨᱩ ᱠᱩᱧ ᱧᱮᱞ ᱟᱹᱜᱩ ᱠᱟᱫᱟ ᱟᱯᱮ ᱦᱚᱸᱯᱮ ᱧᱮᱞ ᱠᱟᱫᱟ ᱥᱮ ᱵᱟᱝ ᱜᱟᱰᱟ ᱠᱚ ᱱᱚᱜᱼᱚ ᱟᱹᱰᱤ ᱢᱚᱡᱽ ᱱᱚᱜᱼᱚᱭ ᱵᱩᱨᱩ ᱠᱚ ᱧᱮᱞᱚᱜ ᱠᱟᱱᱟ ᱤᱱᱟᱹᱛᱮ ᱱᱚᱜᱼᱚᱭ ᱟᱫᱚ ᱤᱱᱟᱹᱛᱮ ᱤᱧᱦᱚᱸ ᱡᱟᱛᱮᱧ ᱞᱟᱹᱭ ᱵᱟᱲᱟᱣᱟᱠᱚ ᱡᱟᱛᱮ ᱚᱲᱟᱜ ᱨᱮᱱ ᱦᱚᱲ ᱦᱚᱸ ᱥᱮ ᱤᱧᱨᱮᱱ ᱥᱮ ᱜᱚᱲᱚᱢ ᱜᱤᱫᱽᱨᱟᱹ ᱠᱚᱦᱚᱸ ᱯᱟᱥᱮᱡ ᱞᱟᱥᱴᱮ ᱨᱮ ᱤᱱᱟᱹᱛᱮ ᱤᱧᱦᱩᱧ ᱢᱚᱱᱮᱭᱫᱟ ᱯᱚᱴᱳᱧ ᱛᱩᱞᱟᱹᱣ ᱠᱮᱫᱟ